ᱡᱚᱵᱮ ᱞᱟᱹᱰᱩ ᱞᱮ ᱡᱚᱢ ᱛᱟᱦᱮᱸᱫ ᱪᱤᱱᱤ ᱞᱟᱹᱰᱩ ᱟᱨᱚ ᱪᱷᱚᱨ ᱯᱤᱴᱷᱟᱹ ᱠᱚᱞᱮ ᱡᱚᱢ ᱛᱟᱦᱮᱸᱜ ᱟᱨ ᱜᱮ ᱜᱩᱲ ᱯᱤᱴᱷᱟᱹ ᱠᱚᱞᱮ ᱡᱚᱢ ᱛᱟᱦᱮᱸᱫ ᱟᱨᱚ ᱰᱩᱢᱵᱩᱜ ᱯᱤᱴᱷᱟᱹ ᱠᱚᱞᱮ ᱡᱚᱢ ᱛᱟᱦᱮᱸᱫ